ᱱᱚᱜᱼᱚᱭ ᱡᱮ ᱟᱵᱚ ᱦᱚᱲ ᱦᱚᱯᱚᱱ ᱱᱤᱛᱚᱜ ᱡᱮ ᱡᱟᱭᱦᱳᱠ ᱜᱤᱫᱽᱨᱟᱹ ᱯᱤᱫᱽᱨᱟᱹ ᱠᱚ ᱦᱟᱨᱟ ᱵᱩᱨᱩᱭᱮᱱ ᱛᱟᱵᱚᱱᱟ ᱱᱤᱛᱚᱜ ᱫᱚᱠᱚ ᱱᱟᱵᱟᱞᱚᱠ ᱠᱷᱚᱱ ᱠᱚ ᱥᱟᱵᱟᱞᱚᱠ ᱮᱱ ᱛᱟᱵᱚᱱᱟ ᱛᱚ ᱟᱨ ᱢᱤᱫᱴᱟᱝ ᱢᱮᱱᱚᱜ ᱠᱟᱱᱟ ᱪᱮᱫ ᱡᱮ ᱱᱚᱜᱼᱚᱭ ᱱᱤᱛᱚᱜ ᱠᱚ ᱦᱟᱨᱟ ᱵᱩᱨᱩᱭᱮᱱ ᱛᱟᱵᱚᱱᱟ ᱱᱤᱛᱚᱜ ᱫᱚ ᱢᱤᱫ ᱦᱚᱲ ᱠᱷᱚᱱ ᱱᱩᱠᱩ ᱫᱚᱵᱚᱱ ᱵᱟᱨ ᱦᱚᱲ ᱠᱚᱣᱟ ᱡᱩᱨᱤᱼᱯᱟᱹᱨᱤ ᱪᱤᱠᱟᱹᱛᱮ ᱟᱹᱠᱤᱱᱟᱜ ᱥᱚᱝᱥᱟᱨ ᱦᱩᱭᱩᱜ ᱛᱟᱹᱠᱤᱱᱟ ᱱᱚᱣᱟ ᱞᱟᱹᱜᱤᱫ ᱟᱵᱚ ᱫᱚᱵᱚᱱ ᱠᱩᱨᱩᱢᱩᱴᱩᱭᱟ ᱟᱨ ᱵᱚᱞᱮ ᱱᱚᱜᱼᱚᱭ ᱱᱤᱛᱚᱜ ᱟᱵᱚ ᱠᱚᱨᱮᱱ ᱥᱟᱶᱛᱟ ᱨᱮᱱ ᱫᱚ ᱢᱮᱱᱟᱜ ᱠᱚᱛᱟ ᱵᱚᱱᱟ ᱰᱚᱢ ᱰᱚᱢ ᱠᱚ ᱢᱮᱱᱟᱜ ᱠᱚᱛᱟ ᱵᱚᱱᱟ ᱱᱚᱜᱼᱚᱭ ᱱᱤᱛᱚᱜ ᱵᱟᱨᱦᱮ ᱛᱮ ᱡᱚᱠᱷᱚᱱ ᱠᱟ ᱟᱵᱚ ᱚᱲᱟᱜ ᱠᱷᱚᱱ ᱠᱚ ᱨᱩ ᱩᱰᱩᱠ ᱵᱚᱱ ᱡᱮ ᱱᱚᱣᱟ ᱨᱮᱱᱟᱜ ᱦᱚᱸ ᱛᱤᱱᱟᱹᱜ ᱠᱷᱚᱛ ᱢᱮᱱᱟᱜ ᱛᱟᱵᱚᱱᱟ ᱱᱚᱣᱟ ᱠᱚᱠᱚ ᱚᱱᱟ ᱠᱷᱚᱛ ᱠᱚᱠᱚ ᱨᱩ ᱟᱵᱚᱱᱟ ᱨᱩ ᱨᱩ ᱠᱟᱛᱮᱫ ᱱᱚᱜᱼᱚᱭ ᱡᱮ ᱚᱱᱠᱟ ᱵᱚᱱ ᱨᱩ ᱵᱚᱱ ᱟᱯᱱᱟᱨᱟᱜ ᱠᱷᱮᱛ ᱥᱮᱫ ᱨᱮᱜᱮ ᱵᱚᱞᱮ ᱱᱚᱣᱟ ᱯᱩᱠᱷᱨᱤ ᱢᱤᱫᱴᱟᱝ ᱟᱵᱚ ᱥᱟᱶᱛᱟ ᱨᱮᱭᱟᱜ ᱢᱮᱱᱟᱜ ᱛᱟᱵᱚᱱᱟ ᱡᱮ ᱡᱮ ᱯᱩᱠᱷᱨᱤ ᱫᱚᱵᱚᱱ ᱨᱩᱭᱮᱫ ᱚᱱᱟ ᱯᱩᱠᱷᱨᱤ ᱠᱚ ᱞᱟᱭ ᱛᱟᱵᱚᱱ ᱯᱷᱩᱠᱨᱤ ᱞᱟ ᱠᱟᱛᱮᱫ ᱱᱚᱰᱮ ᱜᱮ ᱵᱚᱞᱮ ᱚᱱᱮ ᱟᱭᱢᱟ ᱜᱚᱴᱮᱡ ᱟᱵᱚ ᱦᱚᱲ ᱦᱚᱯᱚᱱᱟᱜ ᱞᱮᱛᱟᱲ ᱢᱮᱱᱟᱜ ᱛᱟᱵᱚᱱᱟ ᱵᱚᱞᱮ ᱚᱸᱰᱮ ᱜᱮ ᱚᱱᱟ ᱯᱩᱠᱷᱨᱤ ᱞᱟ ᱠᱟᱛᱮ ᱱᱩᱠᱩ ᱡᱮ ᱟᱨᱚ ᱢᱮᱱᱟᱜ ᱠᱤᱱ ᱵᱟᱨᱭᱟ ᱛᱤᱛᱨᱤ ᱚᱱᱮ ᱡᱮᱠᱤᱱ ᱫᱤᱯᱤᱞ ᱟᱠᱟᱫ ᱵᱟᱨᱭᱟ ᱱᱚᱣᱟ ᱤᱭᱟᱹ ᱠᱟᱸᱰᱟ ᱟᱫᱚ ᱱᱚᱜᱼᱚᱭ ᱫᱤᱯᱤᱞ ᱠᱟᱛᱮ ᱚᱱᱟᱜᱮ ᱵᱚᱞᱮ ᱚᱱᱟ ᱩᱠᱤᱱᱟᱜ ᱵᱚᱦᱚᱜ ᱠᱷᱚᱱ ᱡᱚᱠᱷᱚᱱ ᱠᱚ ᱯᱷᱮᱸᱰ ᱛᱟᱵᱚᱱᱟ ᱯᱷᱮᱸᱰ ᱠᱟᱛᱮᱫ ᱚᱱᱟ ᱫᱟᱜ ᱠᱚ ᱫᱩᱞᱟᱜᱼᱟ ᱫᱩᱞ ᱠᱟᱛᱮ ᱟᱨᱚ ᱯᱷᱮᱨ ᱠᱚ ᱚᱱᱟ ᱠᱚ ᱫᱤᱯᱤᱞ ᱦᱚᱪᱚ ᱠᱤᱱᱟᱹ ᱫᱤᱯᱤᱞ ᱵᱟᱲᱟ ᱠᱟᱛᱮᱫ ᱚᱸᱰᱮ ᱜᱮ ᱟᱨᱚ ᱫᱚ ᱢᱮᱱᱟᱜ ᱛᱟᱵᱚᱱᱟ ᱟᱭᱢᱟ ᱜᱚᱴᱮᱡ ᱫᱚᱝ ᱠᱚ ᱞᱟᱜᱽᱬᱮ ᱠᱚ ᱟᱨ ᱵᱟᱝ ᱫᱟᱹᱨᱩᱢ ᱡᱟᱜ ᱠᱚ ᱱᱚᱣᱟ ᱠᱚ ᱢᱮᱱᱟᱜ ᱛᱟᱵᱚᱱᱟ ᱫᱟᱸᱥᱟᱭ ᱠᱚ ᱱᱚᱣᱟ ᱠᱚ ᱥᱮᱨᱮᱧ ᱵᱟᱲᱟ ᱠᱟᱛᱮ ᱟᱨᱚ ᱛᱟᱭᱱᱚᱢ ᱛᱮᱵᱚᱱ ᱢᱚᱰᱷᱟᱜᱼᱟ ᱵᱚᱞᱮ ᱚᱲᱟᱜ ᱥᱮᱫ ᱜᱮ ᱱᱤᱛᱚᱜ ᱫᱚ ᱚᱲᱟᱜ ᱥᱮᱫ ᱠᱚ ᱨᱩ ᱟᱹᱜᱩ ᱵᱚᱱᱟ ᱚᱲᱟᱜ ᱥᱮᱫ ᱨᱩ ᱟᱹᱜᱩ ᱠᱟᱛᱮᱫ ᱟᱫᱚ ᱚᱲᱟᱜ ᱡᱚᱠᱷᱚᱱ ᱠᱚ ᱟᱫᱮᱨ ᱵᱚᱱᱟ ᱟᱫᱚ ᱟᱭᱢᱟ ᱜᱚᱴᱮᱡ ᱟᱵᱚᱣᱟᱜ ᱯᱞᱟᱹᱴ ᱠᱚ ᱢᱮᱱᱟᱜ ᱛᱟᱵᱚᱱᱟ ᱟᱨ ᱵᱟᱝ ᱮᱱᱮᱡ ᱠᱚ ᱟᱨ ᱵᱟᱝ ᱥᱮᱨᱮᱧ ᱠᱚ ᱪᱮᱫᱞᱮᱠᱟ ᱵᱚᱱ ᱥᱟᱯᱲᱟᱣ ᱞᱮᱱᱠᱷᱟᱡ ᱵᱚᱞᱮ ᱮᱱᱮᱡ ᱥᱮᱨᱮᱧ ᱦᱚᱸ ᱱᱩᱠᱩ ᱫᱤᱠᱩ ᱯᱩᱥᱤ ᱠᱚ ᱟᱭᱢᱟ ᱰᱷᱮᱨ ᱠᱚ ᱡᱟᱣᱨᱟ ᱟᱵᱚᱱᱟ ᱵᱚᱞᱮ ᱫᱩᱸᱜᱩᱜ ᱫᱩᱸᱜᱩᱜ ᱠᱚ ᱡᱟᱣᱨᱟᱜᱼᱟ ᱵᱚᱞᱮ ᱧᱮᱞ ᱨᱮ ᱚᱠᱚᱭ ᱫᱚᱠᱚ ᱞᱟᱸᱫᱟᱭᱟᱠᱚ ᱵᱚᱞᱮ ᱟᱨᱮ ᱵᱟᱯ ᱪᱮᱫ ᱞᱮᱠᱟ ᱠᱚ ᱮᱱᱮᱡᱚᱜ ᱠᱟᱱᱟ ᱪᱮᱫ ᱞᱮᱠᱟ ᱠᱚ ᱥᱮᱨᱮᱧ ᱠᱟᱱᱟ ᱟᱫᱚ ᱦᱚᱸᱜᱼᱚ ᱱᱟ ᱠᱟᱱ ᱛᱟᱵᱚᱱ ᱜᱮᱭᱟ ᱟᱵᱚᱣᱟᱜ ᱟᱹᱫᱤᱵᱟᱹᱥᱤ ᱟᱹᱨᱤ ᱪᱟᱞᱟ ᱟᱹᱨᱤᱪᱟᱹᱞᱤ ᱫᱚ ᱟᱵᱚ ᱦᱚᱲ ᱦᱚᱯᱚᱱᱟᱜ ᱫᱚ